ᱟᱵᱚ ᱟᱛᱳ ᱨᱮᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱫᱚ ᱟᱛᱳ ᱨᱮᱱᱟᱜ ᱤᱛᱩᱱ ᱟᱥᱲᱟ ᱨᱮᱜᱮ ᱯᱳᱭᱞᱳ ᱫᱚᱠᱚ ᱚᱞᱚᱜᱼᱟ ᱯᱩᱱ ᱪᱟᱱᱟᱪ ᱦᱟᱹᱵᱤᱡ ᱤᱱᱟᱹ ᱛᱟᱭᱚᱢ ᱫᱚ ᱟᱵᱚ ᱟᱛᱳ ᱠᱷᱚᱱᱟᱜ ᱠᱟᱹᱴᱤᱡ ᱪᱷᱟᱰᱟᱨᱮ ᱥᱚᱦᱚᱨ ᱨᱮᱱᱟᱜ ᱤᱛᱩᱱ ᱟᱥᱲᱟ ᱨᱮᱠᱚ ᱪᱟᱞᱟᱜᱼᱟ ᱟᱫᱚ ᱱᱚᱣᱟ ᱥᱚᱦᱚᱨ ᱨᱮᱱᱟᱜ ᱤᱛᱩᱱ ᱟᱥᱲᱟ ᱪᱟᱞᱟᱣ ᱞᱟᱹᱜᱤᱫ ᱛᱮᱫᱚ ᱪᱮᱫ ᱮᱴᱠᱮᱴᱚᱲᱮ ᱦᱚᱸ ᱵᱟᱝ ᱦᱳᱭᱳᱜ ᱛᱟᱠᱚᱣᱟ ᱞᱮᱛᱟᱲᱜᱮ ᱵᱟᱥ ᱥᱮ ᱴᱳᱴᱳ ᱨᱮᱭᱟᱜ ᱵᱮᱵᱚᱥᱛᱷᱟ ᱫᱚ ᱥᱮ ᱡᱳᱜᱟᱡᱳᱜ ᱫᱚ ᱟᱹᱰᱤᱜᱮ ᱢᱮᱱᱟᱜᱼᱟ ᱚᱱᱟᱛᱮ ᱟᱛᱳ ᱠᱷᱚᱱᱟᱜ ᱪᱷᱟᱰᱟ ᱥᱚᱦᱚᱨ ᱵᱟᱡᱟᱨ ᱨᱮᱭᱟᱜ ᱤᱛᱩᱱ ᱟᱥᱲᱟᱨᱮ ᱪᱟᱞᱟᱜ ᱞᱟᱹᱜᱤᱫ ᱛᱮᱫᱚ ᱪᱮᱫ ᱦᱚᱸ ᱚᱥᱩᱵᱤᱫᱷᱟ ᱫᱚ ᱵᱟᱝ ᱦᱩᱭᱩᱜ ᱛᱟᱠᱚᱣᱟ ᱟᱨ ᱥᱟᱦᱟᱨ ᱵᱟᱡᱟᱨ ᱨᱮᱱᱟᱜ ᱤᱛᱩᱱ ᱟᱥᱲᱟᱨᱮ ᱥᱮ ᱩᱥᱩᱞ ᱵᱤᱫᱽᱫᱟᱹᱜᱟᱲᱨᱮ ᱟᱠᱚ ᱱᱟᱯᱟᱭ ᱛᱮᱠᱚ ᱚᱞᱚᱜ ᱯᱟᱲᱦᱟᱣ ᱞᱮᱱᱠᱷᱟᱱ ᱵᱷᱟᱹᱞᱤ ᱢᱟᱹᱱ ᱠᱚ ᱧᱟᱢᱟ ᱥᱮ ᱥᱤᱠᱷᱱᱟᱹᱛ ᱞᱮᱱᱠᱷᱟᱱ ᱠᱚ ᱟᱠᱚ ᱦᱚᱸ ᱞᱟᱦᱟ ᱥᱮᱫ ᱠᱚ ᱪᱟᱞᱟᱣ ᱫᱟᱲᱮᱭᱟᱜᱼᱟ ᱥᱮ ᱢᱟᱨᱟᱝ ᱢᱟᱨᱟᱝ ᱟᱨᱦᱚᱸ ᱵᱤᱫᱽᱫᱟᱹᱜᱟᱲ ᱠᱚ ᱪᱟᱞᱟᱣ ᱫᱟᱲᱮᱭᱟᱜᱼᱟ ᱟᱠᱚᱣᱟᱝ ᱱᱚᱣᱟ ᱯᱳᱭᱞᱳ ᱢᱟᱹᱱ ᱫᱚ ᱟᱹᱰᱤᱜᱮ ᱞᱟᱹᱠᱛᱤ ᱯᱳᱭᱞᱳ ᱥᱤᱠ ᱯᱳᱭᱞᱳ ᱫᱟᱣ ᱠᱚ ᱧᱟᱢ ᱞᱮᱠᱷᱟᱱ ᱟᱵᱚ ᱨᱮᱱ ᱯᱟᱹᱴᱷᱩᱣᱟᱹ ᱠᱚᱫᱚ ᱟᱹᱰᱤ ᱢᱟᱨᱟᱝ ᱢᱟᱨᱟᱝ ᱥᱤᱠᱷᱱᱟᱹᱛ ᱨᱮᱭᱟᱜ ᱴᱷᱟᱶ ᱨᱮᱠᱚ ᱪᱟᱞᱟᱣ ᱫᱟᱲᱮᱭᱟᱜᱼᱟ